ᱦᱮᱞᱳ ᱚᱻ ᱟᱢᱜᱮ ᱯᱷᱟᱨᱱᱤᱪᱟᱨ ᱢᱟᱹᱞᱤᱠ ᱠᱟᱱᱟᱢ ᱚᱻ ᱟᱪᱪᱷᱟ ᱤᱭᱟᱹ ᱱᱚᱣᱟ ᱡᱟᱹᱨᱩᱲᱟᱹᱧ ᱠᱟᱱᱟ ᱢᱤᱫᱴᱮᱱ ᱠᱷᱟᱴ ᱟᱨ ᱟᱞᱢᱟᱨᱤ ᱛᱟᱨᱯᱚᱨᱮ ᱪᱮᱭᱟᱨ ᱴᱮᱵᱤᱞ ᱟᱨ ᱵᱟᱝ ᱨᱮᱰᱤᱢᱮ ᱰ ᱫᱚ ᱵᱟᱝ ᱡᱮᱦᱮᱛᱩ ᱚᱰᱟᱨ ᱮᱢᱟᱱ ᱠᱤᱭᱟᱹᱧ ᱟᱫᱚ ᱪᱮᱫ ᱞᱮᱠᱟᱢ ᱨᱮᱹᱴᱫᱟ ᱱᱚᱜᱼᱚᱭ ᱪᱷᱚᱯᱯᱚᱨ ᱠᱷᱟᱴ ᱚ ᱟᱨ ᱱᱚᱣᱟ ᱪᱮᱭᱟᱨ ᱴᱮᱵᱤᱞ ᱚ ᱟᱫᱚ ᱟᱪᱪᱷᱟ ᱱᱚᱣᱟ ᱠᱚ ᱤᱭᱟᱹ ᱨᱮ ᱪᱷᱟᱲ ᱢᱮᱱᱟᱜᱼᱟ ᱪᱮᱫ ᱚ ᱢᱟ ᱞᱟᱹᱭ ᱢᱮ ᱦᱮᱸ ᱟᱫᱚ ᱛᱤᱱᱟᱹᱜ ᱫᱤᱱ ᱠᱚᱛᱮ ᱱᱚᱣᱟ ᱦᱩᱭᱩᱜᱚᱜᱼᱟ ᱚᱱᱟ ᱢᱚᱬᱮ ᱫᱤᱱ ᱛᱟᱭᱚᱢ ᱚ ᱟᱪᱪᱷᱟ ᱴᱷᱤᱠ ᱜᱮᱭᱟ ᱛᱟᱦᱞᱮ ᱚᱥᱮᱥ ᱫᱷᱚᱱᱱᱚᱵᱟᱫᱽ ᱟᱫᱚ ᱚᱵᱳᱥᱥᱳᱭ ᱱᱚᱜᱼᱚᱭ ᱦᱮᱸ ᱦᱮᱸ ᱳᱠᱮ